ᱡᱚᱦᱟᱨ ᱜᱮ ᱦᱮᱞᱳ ᱦᱮᱸ ᱟᱲᱟ ᱠᱷᱚᱱ ᱱᱤᱨᱟᱞᱟ ᱦᱟᱸᱥᱫᱟ ᱞᱟᱹᱭᱫᱤᱧ ᱚ ᱟᱵᱤᱱᱜᱮ ᱨᱩᱥᱤᱠᱟ ᱜᱟᱠᱷᱩᱲᱤᱭᱟᱹ ᱵᱮᱱ ᱢᱮᱱᱫᱟ ᱟᱸᱡᱚᱢ ᱠᱮᱫᱟᱞᱤᱧ ᱟᱵᱮᱱ ᱟᱹᱰᱤ ᱜᱟᱱ ᱟᱵᱮᱱ ᱟᱵᱚ ᱥᱟᱱᱛᱟᱲ ᱥᱚᱢᱟᱡᱽ ᱨᱮᱭᱟᱜ ᱮᱱᱮᱡ ᱥᱮᱨᱮᱧ ᱠᱚᱵᱮᱱ ᱵᱟᱲᱟᱭᱟ ᱥᱮ ᱚᱱᱟᱠᱚ ᱱᱤᱭᱮ ᱜᱮ ᱠᱤᱪᱷᱩ ᱠᱩᱞᱤ ᱡᱚᱝ ᱵᱟᱲᱟᱭ ᱡᱚᱝ ᱞᱟᱹᱜᱤᱫ ᱞᱤᱧ ᱯᱷᱳᱱᱫᱟ ᱡᱟᱦᱟᱸ ᱠᱚ ᱟᱵᱚᱣᱟᱜ ᱢᱮᱱᱟᱜᱼᱟ ᱵᱟᱦᱟ ᱥᱚᱨᱦᱟᱭ ᱛᱟᱨᱯᱚᱨᱮ ᱫᱟᱸᱥᱟᱭ ᱠᱚ ᱢᱮᱱᱟᱜᱼᱟ ᱛᱚ ᱚᱱᱟ ᱠᱚ ᱱᱤᱭᱮ ᱜᱮ ᱠᱤᱪᱷᱩ ᱵᱟᱲᱟᱭ ᱨᱮᱭᱟᱜ ᱢᱮᱱᱟᱜᱼᱟ ᱢᱟᱱᱮ ᱡᱟᱦᱟᱸ ᱫᱟᱸᱥᱟᱭ ᱦᱩᱭᱩᱜ ᱛᱟᱵᱚᱱᱟ ᱚᱱᱟ ᱫᱟᱸᱥᱟᱭ ᱱᱤᱭᱮ ᱜᱮ ᱠᱤᱪᱷᱩᱵᱮᱱ ᱞᱟᱹᱭᱟᱞᱤᱧ ᱠᱷᱟᱱ ᱟᱹᱰᱤ ᱱᱟᱯᱟᱭ ᱦᱩᱭ ᱠᱚᱜᱼᱟ ᱦᱩᱸ ᱦᱮᱸ ᱚᱱᱟ ᱞᱚᱵᱚᱭ ᱫᱟᱸᱥᱟᱭ ᱟᱨ ᱵᱷᱩᱣᱟᱹᱝ ᱫᱟᱸᱥᱟᱭ ᱚᱱᱟᱠᱤᱱ ᱵᱟᱱᱟᱨ ᱥᱚᱢᱯᱚᱨᱠᱮ ᱜᱮ ᱠᱟᱹᱴᱤᱡ ᱞᱟᱹᱭ ᱞᱮᱠᱷᱟᱱ ᱵᱷᱟᱹᱞᱤ ᱦᱩᱭᱩᱜᱼᱟ ᱦᱩᱸ ᱦᱮᱸ ᱟᱨ ᱟᱪᱪᱷᱟ ᱱᱚᱣᱟ ᱨᱮᱫᱚ ᱟᱵᱚ ᱠᱩᱲᱤ ᱦᱚᱯᱚᱱ ᱦᱚᱸᱠᱚ ᱮᱱᱮᱡᱼᱟ ᱥᱮ ᱠᱚᱲᱟ ᱦᱚᱯᱚᱱ ᱠᱚ ᱮᱱᱮᱡᱼᱟ ᱥᱮ ᱪᱮᱫ ᱞᱮᱠᱟ ᱟᱨ ᱪᱮᱫᱼᱪᱮᱫ ᱠᱚ ᱥᱟᱯᱟᱵ ᱠᱚ ᱞᱟᱜᱟᱜ ᱛᱟᱵᱚᱱ ᱜᱮᱭᱟ ᱟᱪᱪᱷᱟ ᱟᱪᱪᱷᱟ ᱢᱚᱬᱮ ᱫᱤᱱ ᱦᱩᱭᱩᱜᱼᱟ ᱟᱨ ᱚᱠᱟᱼᱚᱠᱟ ᱨᱮ ᱦᱩᱭᱩᱜ ᱜᱮᱭᱟ ᱢᱟᱱᱮ ᱟᱹᱛᱩᱼᱟᱹᱛᱩ ᱦᱩᱭᱩᱜᱼᱟ ᱥᱮ ᱢᱤᱫᱴᱮᱱ ᱱᱤᱨᱫᱤᱥᱴᱚ ᱡᱟᱭᱜᱟ ᱨᱮ ᱦᱩᱭᱩᱜᱼᱟ ᱚᱱᱟᱫᱚ ᱟᱪᱪᱷᱟ ᱛᱤᱱᱟᱹᱜ ᱫᱤᱱ ᱦᱩᱭᱩᱜᱼᱟ ᱢᱚᱬᱮ ᱫᱤᱱ ᱦᱩᱭᱩᱜᱼᱟ ᱟᱨ ᱪᱮᱫᱞᱮᱠᱟ ᱰᱨᱮᱹᱥ ᱠᱚᱫᱚ ᱪᱮᱫᱞᱮᱠᱟ ᱠᱚ ᱦᱚᱨᱚᱜᱽ ᱜᱮᱭᱟ ᱵᱚᱱ ᱚᱱᱟ ᱫᱟᱸᱥᱟᱭ ᱵᱚᱸᱜᱟ ᱥᱚᱢᱚᱭ ᱫᱚ ᱟᱪᱪᱷᱟ ᱦᱩᱸ ᱟᱪᱪᱷᱟ ᱟᱪᱪᱷᱟ ᱟᱨ ᱚᱲᱟᱜ ᱚᱲᱟᱜ ᱥᱮᱱ ᱠᱟᱛᱮ ᱫᱚ ᱪᱮᱫ ᱠᱚᱠᱚ ᱮᱢᱟ ᱠᱚᱜᱮᱭᱟ ᱥᱮ ᱪᱮᱫ ᱟᱪᱪᱷᱟ ᱴᱷᱤᱠᱜᱮᱭᱟ ᱢᱟ ᱛᱟᱦᱞᱮ ᱫᱚᱦᱚᱭ ᱫᱟᱞᱤᱧ ᱟᱹᱰᱤᱼᱟᱹᱰᱤ ᱥᱟᱨᱦᱟᱣ ᱦᱩᱸ